ᱢᱤᱫᱴᱟᱝ ᱪᱤᱛᱟᱹᱨ ᱵᱮᱱᱟᱣ ᱞᱟᱹᱜᱤᱫ ᱛᱮᱠᱷᱟᱱ ᱪᱤᱛᱟᱹᱨ ᱵᱮᱱᱟᱣ ᱞᱟᱹᱜᱤᱫᱼᱛᱮ ᱚᱱᱟ ᱨᱮᱱᱟᱜ

ᱫᱚᱨᱠᱟᱨᱚᱜᱼᱟ ᱡᱮᱢᱚᱱ ᱛᱩᱲᱤ ᱡᱟᱦᱟᱸ ᱵᱮᱱᱟᱣ ᱞᱟᱹᱜᱤᱫᱼᱛᱮ ᱛᱩᱲᱤ ᱨᱚᱝ ᱠᱚᱞᱚᱨ ᱞᱟᱹᱜᱤᱫᱼᱛᱮ ᱨᱚᱝ

ᱛᱚᱵᱮ ᱮᱱᱟᱝ ᱪᱤᱛᱟᱹᱨᱮᱢ ᱵᱮᱱᱟᱣ ᱫᱟᱲᱮᱭᱟᱜᱼᱟ ᱵᱟᱝᱠᱷᱟᱱ ᱫᱚ ᱪᱤᱛᱟᱹᱨ ᱵᱮᱱᱟᱣ ᱫᱚ ᱵᱟᱝ ᱟᱞᱜᱟᱣᱟ ᱵᱮᱱᱟᱣ ᱨᱮᱦᱚᱸ ᱚᱱᱟ ᱨᱮᱭᱟᱜ ᱪᱮᱨᱦᱟ ᱫᱚ ᱵᱟᱝ ᱧᱮᱞᱚᱜᱼᱟ ᱟᱨ ᱱᱚᱣᱟ ᱠᱚ ᱵᱮᱱᱟᱣ ᱞᱟᱹᱜᱤᱫ ᱛᱮᱠᱷᱟᱱ ᱠᱷᱚᱨᱪᱟ ᱦᱚᱸ ᱯᱟᱲᱟᱜ ᱜᱮᱭᱟ ᱚᱱᱟᱛᱮ ᱪᱤᱛᱟᱹᱨ ᱵᱮᱱᱟᱣ ᱢᱟᱲᱟᱝ ᱨᱮ ᱚᱱᱟ ᱨᱮᱱᱟᱜ ᱥᱚᱨᱚᱧᱡᱟᱢ ᱚᱱᱟ ᱨᱮᱱᱟᱜ ᱥᱟᱯᱟᱵ ᱟᱹᱰᱤ ᱞᱟᱹᱠᱛᱤᱜᱼᱟ